ᱤᱛᱩᱱ ᱟᱥᱲᱟᱨᱮ ᱤᱧᱟᱹᱜ ᱠᱩᱥᱤᱭᱟᱱ ᱥᱟᱵᱽᱡᱮᱠᱴ ᱫᱚ ᱛᱟᱦᱮᱸᱞᱮᱱᱟ ᱤᱛᱤᱦᱟᱥ ᱪᱮᱫᱟᱜ ᱥᱮ ᱱᱤᱭᱟᱹ ᱤᱛᱤᱦᱟᱥ ᱨᱮᱫᱚ ᱞᱟᱦᱟᱛᱮᱱ ᱦᱚᱲ ᱠᱚ ᱪᱮᱫ ᱞᱮᱠᱟᱱ ᱦᱚᱲ ᱠᱚ ᱛᱟᱦᱮᱸ ᱞᱮᱱᱟ ᱪᱮᱫ ᱞᱮᱠᱟ ᱡᱚᱢ ᱧᱩ ᱛᱟᱦᱮᱸ ᱞᱮᱱ ᱛᱟᱠᱚᱣᱟ ᱚᱱᱟ ᱠᱚ ᱵᱟᱲᱟᱭ ᱧᱟᱢ ᱟᱠᱟᱱᱟ ᱮᱵᱚᱝ ᱟᱭᱢᱟ ᱨᱚᱠᱚᱢ ᱫᱮᱥ ᱵᱤᱫᱮᱥ ᱨᱮᱱᱟᱜ ᱠᱟᱛᱷᱟ ᱟᱨ ᱤᱛᱤᱦᱟᱥ ᱨᱮ ᱱᱤᱭᱟᱹᱜᱮ ᱵᱟᱲᱟᱭ ᱧᱟᱧᱢ ᱟᱠᱟᱱᱟ ᱛᱚᱠᱷᱚᱱ ᱪᱮᱫ ᱪᱮᱫ ᱠᱚ ᱡᱩᱫᱽᱫᱷᱚ ᱦᱩᱭ ᱞᱮᱱᱟ ᱮᱵᱚᱝ ᱛᱤᱱᱟᱹᱜ ᱥᱟᱞ ᱨᱮ ᱦᱩᱭ ᱞᱮᱱᱟ ᱮᱵᱚᱝ ᱚᱱᱟ ᱡᱩᱫᱽᱫᱷᱚ ᱨᱮᱫᱚ ᱪᱮᱜ ᱠᱚ ᱦᱩᱭ ᱞᱮᱱᱟ ᱟᱨ ᱟᱭᱢᱟ ᱨᱚᱠᱚᱢ ᱢᱩᱱᱤᱥᱤᱭᱟᱜ ᱠᱟᱛᱷᱟ ᱠᱚ ᱱᱚᱣᱟ ᱱᱤᱭᱟᱹ ᱵᱤᱥᱚᱭ ᱠᱷᱚᱡ ᱤᱧ ᱵᱟᱲᱟᱭ ᱧᱟᱢ ᱟᱠᱟᱫᱟ